ᱟᱵᱚ ᱵᱷᱟᱨᱚᱛ ᱫᱤᱥᱟᱹᱢ ᱨᱮ ᱟᱭᱢᱟ ᱨᱚᱠᱚᱢ ᱢᱮᱱᱟᱜ ᱠᱚᱣᱟ ᱚᱱᱟ ᱠᱷᱟᱹᱛᱤᱨ ᱛᱮ ᱟᱵᱚ ᱦᱚᱸ ᱢᱤᱫᱴᱮᱱ ᱟᱹᱫᱤᱵᱟᱹᱥᱤ ᱢᱤᱫᱴᱮ ᱦᱤᱸᱥ ᱢᱮᱱᱟᱜ ᱵᱚᱱᱟ ᱟᱵᱚᱣᱟᱜ ᱠᱟᱞᱪᱟᱨ ᱟᱵᱚᱣᱟᱜ ᱞᱟᱭᱼᱞᱟᱠᱪᱟᱨ ᱟᱵᱚ ᱵᱷᱤᱛᱤᱨ ᱨᱮᱜᱮ ᱛᱟᱦᱮᱱ ᱠᱟᱱᱟ ᱟᱵᱚ ᱡᱩᱫᱤ ᱮᱴᱟᱜ ᱦᱤᱸᱥ ᱨᱮᱱ ᱡᱮᱦᱮᱛᱩ ᱦᱚᱦᱚ ᱟᱹᱜᱩ ᱠᱟᱛᱮᱫ ᱧᱮᱞ ᱦᱚᱪᱚ ᱠᱚ ᱟᱨ ᱠᱟᱹᱢᱤ ᱠᱟᱛᱮᱫ ᱩᱫᱩᱜ ᱟᱠᱚ ᱟᱨ ᱵᱩᱡᱷᱟᱹᱣ ᱟᱠᱚ ᱜᱮ ᱟᱵᱚᱣᱟᱜ ᱞᱟᱹᱴᱩ ᱢᱟᱨᱟᱝ ᱠᱟᱹᱢᱤ ᱠᱟᱱᱟ ᱟᱵᱚᱣᱟᱜ ᱱᱚᱣᱟ ᱡᱤᱱᱤᱥ ᱧᱮᱞ ᱠᱟᱛᱮᱫ ᱩᱱᱠᱩ ᱴᱷᱮᱡ ᱯᱟᱥᱱᱟᱣ ᱜᱮ ᱟᱵᱚᱣᱟᱜ ᱫᱚ ᱞᱟᱹᱴᱩ ᱠᱟᱹᱢᱤ ᱠᱟᱱᱟ ᱚᱱᱟ ᱠᱚ ᱟᱨ ᱡᱮᱢᱚᱱ ᱟᱵᱚ ᱱᱚᱣᱟ ᱵᱷᱤᱛᱨᱤ ᱨᱮ ᱟᱵᱚ ᱞᱟᱦᱟ ᱨᱮᱵᱚᱱ ᱵᱟᱲᱟᱭ ᱠᱟᱱ ᱛᱟᱦᱮᱱᱟ ᱡᱮ ᱫᱷᱟᱹᱨᱛᱤ ᱟᱹᱪᱩᱨᱚᱜ ᱠᱟᱱ ᱛᱟᱦᱮᱱᱟ ᱱᱚᱣᱟ ᱫᱚ ᱡᱟᱦᱮᱨ ᱵᱚᱸᱜᱟ ᱥᱟᱶᱛᱮ ᱵᱚᱱ ᱵᱚᱸᱜᱟ ᱟᱭ ᱠᱟᱱ ᱛᱟᱦᱮᱱᱟ ᱚᱱᱟᱨᱮ ᱥᱮᱨᱮᱧ ᱚᱠᱟ ᱛᱟᱦᱮᱸ ᱠᱟᱱᱟ ᱚᱱᱟ ᱥᱮᱨᱮᱧ ᱥᱟᱶ ᱛᱮ ᱵᱚᱱ ᱵᱟᱲᱟᱭ ᱠᱱ ᱛᱟᱦᱮᱱᱟ ᱟᱨ ᱟᱵᱚ ᱠᱷᱮᱛᱨᱮ ᱨᱮ ᱱᱚᱜᱼᱚᱸᱭ ᱢᱟᱱᱛᱟᱨ ᱠᱚᱦᱚᱸ ᱢᱮᱱᱟᱜᱼᱟ ᱥᱮ ᱵᱚᱸᱜᱟᱼᱵᱳᱨᱳ ᱠᱚᱣᱟᱜ ᱧᱩᱛᱩᱢ ᱠᱚᱦᱚᱸ ᱢᱮᱱᱟᱜᱼᱟ ᱚᱱᱟ ᱟᱵᱚ ᱮᱴᱟᱜᱼᱟᱜ ᱴᱷᱮᱡ ᱵᱟᱵᱚᱱ ᱞᱟᱹᱭᱮᱜ ᱠᱟᱱ ᱛᱮ ᱟᱵᱚᱣᱟᱜ ᱫᱚ ᱵᱟᱝ ᱯᱟᱥᱱᱟᱜ ᱠᱟᱱ ᱛᱟᱵᱚᱱᱟ ᱟᱵᱚ ᱩᱫᱤ ᱱᱚᱣᱟ ᱵᱚᱱ ᱞᱟᱹᱭ ᱠᱮᱭᱟ ᱢᱮᱱᱠᱷᱟᱡ ᱟᱵᱚ ᱡᱚᱛᱚ ᱦᱚᱲ ᱩᱱᱠᱩ ᱵᱚᱱ ᱵᱩᱡᱷᱟᱹᱣ ᱦᱚᱪᱚ ᱠᱮᱠᱚᱣᱟ ᱟᱵᱚᱣᱟᱜ ᱠᱟᱞᱪᱟᱨ ᱞᱟᱹᱭᱼᱞᱟᱠᱪᱟᱨ ᱡᱚᱛᱚ ᱦᱚᱲ ᱴᱷᱮ ᱵᱩᱡᱷᱟᱹᱣ ᱦᱚᱪᱚ ᱫᱟᱲᱮᱭᱟᱠᱚ ᱠᱷᱟ ᱟᱵᱚᱣᱟᱜ ᱜᱮ ᱞᱟᱹᱴᱩ ᱢᱟᱨᱟᱝ ᱠᱟᱹᱢᱤ ᱫᱚ ᱦᱩᱭ ᱠᱚᱜᱼᱟ ᱟᱨ ᱢᱟᱨᱟᱝ ᱦᱚᱲ ᱵᱚᱱ ᱦᱩᱭ ᱫᱟᱲᱮ ᱠᱚᱜᱼᱟ